ᱦᱮᱸ ᱤᱧᱟᱹᱜ ᱴᱚᱴᱷᱟ ᱨᱮ ᱱᱚᱝᱠᱟᱱ ᱴᱷᱟᱶ ᱢᱮᱱᱟᱜ ᱟᱠᱟᱫᱟ ᱡᱟᱦᱟᱸ ᱨᱮᱫᱚ ᱟᱭᱢᱟ ᱥᱟᱸᱜᱷᱟᱨᱤᱭᱟᱹ ᱠᱚ ᱦᱤᱡᱩᱜᱼᱟ ᱚᱱᱟ ᱴᱚᱴᱷᱟ ᱨᱮᱭᱟᱜ ᱧᱩᱛᱩᱢ ᱫᱚ ᱦᱩᱭᱩᱜ ᱠᱟᱱᱟ ᱢᱩᱠᱩᱴᱢᱩᱱᱤᱯᱩᱨ ᱱᱚᱣᱟ ᱢᱩᱠᱩᱴᱢᱩᱱᱤᱯᱩᱨ ᱫᱚ ᱢᱤᱫᱴᱟᱝ ᱰᱮᱢ ᱠᱟᱱᱟ ᱡᱟᱦᱟᱸ ᱫᱚ ᱵᱟᱦᱟᱱᱚᱴᱤ ᱟᱛᱳ ᱰᱩᱵᱩᱡ ᱠᱟᱛᱮ ᱥᱚᱨᱠᱟᱨᱟᱜ ᱠᱩᱨᱩᱢᱩᱴᱩ ᱛᱮ ᱢᱤᱫᱴᱟᱝ ᱰᱮᱢ ᱠᱚ ᱛᱮᱭᱟᱨ ᱟᱠᱟᱫᱟ ᱚᱱᱟ ᱰᱮᱢ ᱨᱮᱭᱟᱜ ᱪᱟᱹᱨᱤᱭᱟᱹ ᱠᱚᱬ ᱪᱮᱦᱮᱞ ᱪᱮᱯᱮᱞ ᱫᱟᱜ ᱛᱮ ᱯᱮᱨᱮᱡ ᱢᱮᱱᱟᱜᱼᱟ ᱟᱨ ᱦᱚᱸ ᱚᱱᱟ ᱰᱮᱢ ᱫᱚ ᱵᱤᱨ ᱵᱩᱨᱩ ᱫᱟᱨᱮ ᱱᱟᱹᱲᱤ ᱛᱮ ᱯᱮᱨᱮᱡ ᱢᱮᱱᱟᱜᱼᱟ